ᱯᱩᱨᱵᱚ ᱵᱚᱨᱫᱷᱚᱢᱟᱱ ᱦᱚᱱᱚᱛ ᱨᱮᱭᱟᱜ ᱢᱩᱲᱩᱫ ᱵᱤᱨᱤᱫ ᱫᱚ ᱦᱩᱭᱩᱜ ᱠᱟᱱᱟ ᱟᱭᱢᱟ ᱞᱮᱠᱟᱱᱟᱜ ᱢᱤᱞ ᱚᱱᱟ ᱢᱚᱫᱷᱮ ᱨᱮ ᱨᱟᱭᱤᱥ ᱢᱤᱞ ᱫᱚ ᱟᱹᱰᱤ ᱟᱴ ᱜᱮ ᱵᱟᱲᱛᱤ ᱜᱮ ᱢᱮᱱᱟᱜᱼᱟ ᱟᱨ ᱱᱚᱣᱟ ᱠᱚ ᱞᱟᱹᱜᱤᱫ ᱟᱭᱢᱟ ᱨᱚᱠᱚᱢᱟᱜ ᱮᱥᱳᱥᱤᱭᱮᱥᱚᱱ ᱢᱮᱱᱟᱜᱼᱟ ᱨᱟᱭᱤᱥ ᱢᱤᱞ ᱮᱥᱳᱥᱤᱭᱮᱥᱚᱱ ᱠᱚᱦᱚᱸ ᱤᱱᱟᱹ ᱛᱟᱭᱚᱢ ᱟᱨᱚ ᱠᱤᱪᱷᱩ ᱢᱤᱞ ᱢᱮᱱᱟᱜᱼᱟ ᱡᱟᱦᱟᱸ ᱠᱚᱫᱚ ᱟᱴᱟ ᱢᱤᱞ ᱥᱮ ᱠᱷᱟᱹᱡᱟᱹᱲᱤ ᱢᱤᱞ